ᱵᱟᱝᱟ ᱤᱧᱫᱚ ᱡᱳᱛᱤᱨ ᱵᱤᱜᱽᱜᱟᱱᱤ ᱫᱚ ᱵᱟᱹᱧ ᱵᱮᱱᱟᱣᱟ ᱟᱫᱚ ᱤᱧᱫᱚ ᱥᱟᱱᱛᱟᱲ ᱛᱤᱧ ᱵᱮᱱᱟᱣᱟ ᱚᱱᱟ ᱠᱮᱞᱮᱱᱰᱟᱨ ᱠᱚᱫᱚ ᱟᱨ ᱡᱳᱛᱤᱨ ᱵᱤᱜᱽᱜᱟᱱᱤ ᱞᱮᱠᱟ ᱫᱚ ᱟᱵᱚ ᱫᱚ ᱡᱟᱦᱮᱨ ᱨᱮ ᱢᱮᱱᱟᱜᱼᱟ ᱨᱩᱢ ᱰᱟᱠᱟᱣ ᱛᱟᱵᱚᱱ ᱢᱮᱱᱟᱜᱼᱟ ᱟᱫᱚ ᱨᱩᱢ ᱰᱟᱠᱟᱣ ᱠᱚ ᱥᱮᱬᱟᱭ ᱞᱟᱹᱜᱤᱫ ᱛᱮ ᱵᱷᱟᱹᱜᱤ ᱦᱚᱪᱚᱭ ᱞᱟᱹᱜᱤᱫ ᱛᱮ ᱚᱱᱟᱧ ᱨᱤᱠᱟᱹᱭᱫᱟ ᱟᱫᱚ ᱪᱮᱫ ᱞᱮᱠᱟᱛᱮ ᱚᱱᱟ ᱵᱚᱱ ᱯᱟᱹᱛᱭᱟᱹᱜᱼᱟ ᱵᱟᱵᱚᱱ ᱯᱟᱹᱛᱭᱟᱹᱜᱼᱟ ᱮᱱ ᱨᱮᱦᱚᱸ ᱟᱹᱰᱤᱜᱟᱱ ᱦᱚᱲ ᱜᱮ ᱟᱵᱚ ᱥᱟᱱᱛᱟᱲ ᱟᱹᱫᱤᱵᱟᱹᱥᱤ ᱦᱚᱲ ᱡᱟᱦᱟᱸ ᱵᱚᱱ ᱨᱩᱢ ᱰᱟᱠᱟᱣᱮᱫ ᱠᱚᱣᱟ ᱚᱱᱟᱦᱚᱸ ᱡᱳᱛᱤᱨ ᱵᱤᱜᱽᱜᱟᱱᱤ ᱞᱮᱠᱟᱱᱟᱜ ᱠᱟᱱ ᱜᱮᱭᱟ ᱚᱱᱟ ᱛᱮᱫᱚ ᱮᱭᱤᱴᱴᱤ ᱮᱭᱤᱴ ᱯᱟᱨᱥᱮᱱᱴ ᱦᱚᱲ ᱫᱚᱠᱚ ᱥᱟᱹᱨᱤᱜ ᱠᱟᱱ ᱜᱮᱭᱟ ᱟᱨ ᱡᱟᱦᱟᱸ ᱜᱮ ᱨᱳᱜᱽ ᱟᱡᱟᱨ ᱨᱩᱣᱟᱹ ᱦᱟᱹᱥᱩ ᱵᱷᱟᱸᱰᱟᱱ ᱠᱩᱰᱟᱹᱱ ᱚᱱᱟ ᱠᱚᱨᱮᱜ ᱦᱚᱸ ᱨᱩᱢ ᱰᱟᱠᱟᱣ ᱛᱟᱵᱚᱱ ᱢᱮᱱᱟᱜᱼᱟ ᱚᱱᱟᱫᱚ ᱢᱤᱫ ᱞᱮᱠᱟᱱᱟᱜ ᱡᱳᱛᱤᱨ ᱵᱤᱜᱽᱜᱟᱱᱤ ᱛᱟᱵᱚᱱ ᱟᱫᱚ ᱟᱵᱚ ᱫᱚ ᱡᱳᱛᱤᱨ ᱵᱤᱜᱽᱜᱟᱱᱤ ᱫᱚ ᱵᱟᱵᱚᱱ ᱢᱮᱱᱟ ᱟᱵᱚ ᱫᱚ ᱨᱩᱢ ᱰᱟᱠᱟᱣ ᱵᱚᱱ ᱢᱮᱱᱟ ᱟᱫᱚ ᱚᱱᱟ ᱥᱟᱞᱟᱜ ᱠᱤᱪᱷᱤ ᱛᱩᱞᱟᱹ ᱡᱚᱠᱷᱟ ᱫᱚ ᱦᱩᱭ ᱫᱟᱲᱮᱭᱟᱜᱼᱟ